ᱟᱞᱮ ᱴᱚᱴᱷᱟ ᱨᱮ ᱥᱚᱨᱠᱟᱨᱤ ᱪᱤᱠᱤᱛᱥᱟ ᱵᱮᱵᱚᱥᱛᱷᱟ ᱫᱚ ᱵᱮᱥ ᱜᱮ ᱜᱚᱲᱚᱭ ᱮᱢᱚᱜ ᱠᱟᱱᱟ ᱢᱟᱹᱦᱱᱟᱹ ᱨᱮ ᱢᱤᱫ ᱫᱷᱟᱣ ᱥᱚᱨᱠᱟᱨᱤ ᱨᱮ ᱥᱤᱵᱤᱨ ᱞᱟᱜᱟᱜᱼᱟ ᱟᱨ ᱚᱸᱰᱮ ᱦᱩᱭᱩᱜᱼᱟ ᱚᱸᱰᱮ ᱵᱟᱫᱽ ᱢᱟᱨᱟᱝ ᱛᱮᱠᱚ ᱵᱷᱮᱡᱟ ᱠᱚᱣᱟ ᱚᱸᱰᱮ ᱦᱚᱸ ᱢᱟᱨᱟᱝᱼᱢᱟᱨᱟᱝ ᱠᱚ ᱞᱟᱹᱜᱤᱫ ᱢᱮᱱᱟᱜᱼᱟ ᱟᱨ ᱡᱚᱛᱚ ᱥᱩᱵᱤᱫᱷᱟ ᱜᱮ ᱪᱤᱠᱤᱛᱥᱟ ᱨᱮᱭᱟᱜ ᱧᱟᱢᱚᱜ ᱠᱟᱱᱟ